ᱦᱮᱸ ᱞᱟᱹᱭ ᱢᱮ ᱦᱮᱸ ᱠᱟᱹᱢᱤᱭᱤᱧ ᱞᱟᱹᱭ ᱫᱟᱹᱧ ᱞᱟᱹᱭ ᱢᱮ ᱚᱠᱟ ᱠᱷᱚᱱᱮᱢ ᱞᱟᱹᱭ ᱮᱫᱟ ᱟᱢ ᱫᱚ ᱦᱮᱸ ᱢᱮᱱᱟᱜ ᱜᱮᱭᱟ ᱦᱮᱸ ᱡᱚᱛᱚ ᱠᱤᱪᱷᱩ ᱜᱮ ᱤᱥᱠᱩᱞ ᱨᱮ ᱢᱤᱰᱼᱰᱮᱼᱢᱤᱞ ᱠᱩ ᱮᱢᱟᱞᱮ ᱠᱟᱱᱟ ᱛᱟᱨᱯᱚᱨᱮ ᱠᱚᱱᱱᱟᱥᱨᱤ ᱯᱷᱚᱨᱢ ᱠᱩ ᱦᱮᱸ ᱦᱮᱸ ᱯᱷᱚᱨᱚᱢ ᱠᱩ ᱯᱷᱤᱞᱟᱯ ᱦᱩᱭ ᱟᱠᱟᱱᱟ ᱛᱚ ᱚᱱᱟ ᱫᱚ ᱜᱮᱞ ᱤᱨᱟᱹᱞ ᱯᱚᱨ ᱜᱮ ᱡᱟᱦᱟᱸᱭᱟᱜ ᱵᱚᱭᱮᱥ ᱵᱟᱝ ᱦᱩᱭ ᱟᱠᱟᱱᱟ ᱩᱱᱠᱩ ᱫᱚ ᱵᱟᱝᱠᱚ ᱧᱟᱢ ᱟᱠᱟᱫᱟ ᱦᱮᱸ ᱯᱟᱲᱦᱟᱣ ᱠᱚᱫᱚ ᱡᱚᱛᱚ ᱜᱮ ᱢᱚᱸᱡ ᱛᱮᱜᱮ ᱠᱩ ᱯᱟᱲᱦᱟᱣ ᱞᱮᱭᱟ ᱦᱮᱸ ᱢᱮᱱᱟᱜ ᱠᱩᱜᱮᱭᱟ ᱡᱚᱛᱚ ᱜᱮ ᱥᱮᱨᱚᱠᱚᱢ ᱫᱚ ᱪᱮᱫ ᱦᱚᱸ ᱚᱥᱩᱵᱤᱫᱷᱟ ᱫᱚ ᱵᱟᱱᱩᱜ ᱟᱠᱟᱫᱟ ᱦᱮᱸ ᱚᱱᱞᱟᱭᱤᱱ ᱠᱞᱟᱥ ᱞᱟᱹᱜᱤᱫ ᱛᱮ ᱴᱮᱵ ᱠᱚ ᱮᱢ ᱠᱟᱫ ᱞᱮᱭᱟ ᱟᱨ ᱵᱳᱭ ᱠᱷᱟᱛᱟ ᱠᱚ ᱢᱟᱠᱚ ᱮᱢᱟᱞᱮ ᱠᱟᱱ ᱜᱮ ᱡᱚᱛᱚ ᱜᱮ ᱦᱮᱸ